ᱤᱧᱟᱹᱜ ᱠᱩᱥᱤᱭᱟᱜ ᱠᱤᱪᱷᱩ ᱜᱳᱨᱳᱣᱟ ᱠᱚᱫᱚ ᱦᱩᱭᱩᱜ ᱠᱟᱱᱟ ᱤᱥᱤᱱ ᱵᱟᱥᱟᱝ ᱠᱚ ᱚᱲᱟᱜ ᱨᱮᱭᱟᱜ ᱠᱟᱹᱢᱤ ᱠᱚ ᱟᱨ ᱯᱩᱡᱟᱹ ᱯᱟᱨᱵᱚᱱ ᱠᱚ ᱡᱚᱫᱤ ᱤᱧ ᱡᱤᱭᱚᱱ ᱵᱳᱨ ᱢᱤᱫᱴᱟᱱ ᱥᱩᱢᱩᱝ ᱜᱳᱨᱳᱣᱟ ᱨᱮᱭᱟᱜ ᱯᱩᱸᱛᱷᱤᱧ ᱯᱟᱲᱦᱟᱣᱟ ᱮᱱᱠᱷᱟᱱ ᱚᱱᱟᱫᱚ ᱱᱚᱶᱟ ᱠᱟᱱᱟ ᱥᱚᱢᱟᱡ ᱥᱚᱥᱠᱨᱤᱛᱤ ᱱᱤᱭᱮ ᱡᱟᱦᱟᱸ ᱠᱚ ᱵᱳᱭ ᱠᱚ ᱦᱮᱱᱟᱜ ᱟᱠᱟᱫᱟ ᱯᱩᱛᱷᱤ ᱠᱚ ᱚᱱᱟ ᱠᱚᱧ ᱯᱟᱲᱦᱟᱣᱼᱟ ᱪᱮᱫᱟᱜ ᱥᱮ ᱟᱵᱚ ᱱᱚᱶᱟ ᱥᱚᱢᱟᱡᱨᱮ ᱥᱚᱥᱠᱨᱤᱛᱤ ᱫᱤᱱᱠᱮ ᱫᱤᱱ ᱟᱫ ᱟᱫ ᱛᱮᱜᱮ ᱪᱟᱞᱟᱜ ᱠᱟᱱᱟ ᱟᱭᱢᱟ ᱵᱚᱱ ᱟᱫ ᱮᱫᱟ ᱢᱚᱨᱰᱟᱱ ᱥᱚᱢᱟᱡ ᱧᱮᱞ ᱧᱮᱞᱛᱮ ᱟᱵᱚᱣᱟᱜ ᱥᱚᱥᱠᱨᱤᱛᱤ ᱠᱚᱵᱚᱱ ᱦᱤᱲᱤᱧᱮᱫᱼᱟ ᱞᱟᱭ ᱞᱟᱠᱪᱟᱨ ᱵᱚᱱ ᱦᱤᱲᱤᱧᱮᱫᱼᱟ ᱚᱱᱟ ᱞᱟᱹᱜᱤᱫᱛᱮ ᱤᱧ ᱫᱚ ᱥᱚᱢᱟᱡ ᱥᱚᱥᱠᱨᱤᱛᱤ ᱥᱚᱢᱚᱱᱫᱷᱮ ᱡᱟᱦᱟᱸ ᱠᱚ ᱯᱩᱛᱷᱤ ᱠᱚ ᱢᱮᱱᱟᱜᱼᱟ ᱚᱱᱟ ᱠᱚ ᱯᱟᱲᱦᱟᱣᱨᱮ ᱟᱹᱰᱤ ᱢᱚᱸᱡᱽ ᱤᱧ ᱵᱩᱡᱷᱟᱹᱣ ᱛᱟᱦᱮᱸᱱᱟ ᱟᱨ ᱱᱚᱶᱟ ᱜᱷᱳᱨᱳᱣᱟ ᱨᱮᱭᱟᱜ ᱯᱩᱛᱷᱤ ᱠᱚ ᱯᱟᱲᱦᱟᱣ ᱠᱟᱛᱮᱫ ᱟᱹᱰᱤ ᱟᱸᱴ ᱢᱚᱸᱡᱽ ᱤᱧ ᱵᱩᱡᱷᱟᱹᱣᱟ ᱟᱭᱢᱟ ᱠᱤᱪᱷᱩᱧ ᱵᱩᱡᱷᱟᱹᱣᱟ ᱥᱚᱢᱟᱡ ᱥᱚᱢᱚᱱᱫᱷᱮ ᱥᱚᱥᱠᱨᱤᱛᱤ ᱫᱚ ᱪᱮᱫ ᱠᱟᱱ ᱛᱟᱵᱳᱱᱟ ᱪᱮᱫᱟᱜ ᱵᱚᱱ ᱟᱴᱠᱟᱣ ᱫᱚᱦᱚᱭᱟ ᱮᱴᱟᱜ ᱦᱚᱲᱟᱜ ᱤᱭᱟᱹᱨᱮ ᱵᱟᱫ ᱠᱟᱛᱮᱫ ᱟᱶᱛᱟ ᱨᱮ ᱵᱟᱝ ᱦᱮᱡ ᱠᱟᱛᱮᱫ ᱟᱵᱚ ᱱᱤᱡᱮ ᱢᱤᱫᱴᱟᱱ ᱡᱟᱹᱛᱤ ᱠᱟᱱᱟ ᱵᱚᱱ ᱟᱵᱚᱣᱟᱜ ᱢᱤᱫᱴᱟᱱ ᱥᱚᱥᱠᱨᱤᱛᱤ ᱢᱮᱱᱟᱜ ᱛᱟᱵᱳᱱᱟ ᱟᱵᱚᱣᱟᱜ ᱥᱚᱥᱠᱨᱤᱛᱤ ᱵᱚᱱ ᱥᱟᱵ ᱫᱚᱦᱚᱭᱟ ᱥᱚᱥᱠᱨᱤᱛᱤ ᱡᱩᱫᱤᱢ ᱟᱫ ᱠᱮᱫᱟ ᱛᱟᱦᱞᱮ ᱦᱚᱲ ᱜᱮᱵᱚᱱ ᱟᱫᱚᱜᱼᱟ ᱥᱮᱫᱟᱭ ᱦᱚᱲᱟᱜ ᱠᱟᱛᱷᱟ ᱠᱚ ᱥᱮᱫᱟᱭ ᱦᱚᱲᱟᱜ ᱫᱷᱮᱱ ᱫᱷᱟᱨᱚᱱᱟ ᱠᱚ ᱥᱮᱫᱟᱭ ᱦᱚᱲᱟᱜ ᱠᱟᱹᱢᱤ ᱦᱚᱨᱟ ᱠᱚ ᱥᱚᱥᱠᱨᱤᱛᱤ ᱠᱚ ᱪᱤᱠᱟᱹ ᱠᱟᱛᱮᱫ ᱠᱚ ᱩᱱᱟᱹᱜ ᱫᱤᱱ ᱩᱱᱠᱩ ᱠᱚ ᱴᱤᱠᱟᱹᱣ ᱫᱚᱦᱚ ᱟᱠᱟᱫᱟ ᱟᱵᱚ ᱪᱤᱠᱟᱹ ᱯᱚᱨᱮ ᱵᱚᱱ ᱴᱤᱠᱟᱹᱣ ᱫᱚᱦᱚ ᱫᱟᱲᱮᱭᱟᱜᱼᱟ ᱱᱚᱶᱟ ᱩᱱᱩ ᱩᱱᱱᱚᱭᱚᱱᱥᱤᱞ ᱥᱚᱢᱚᱭᱨᱮ ᱚᱱᱟ ᱠᱚ ᱟᱹᱰᱤ ᱢᱚᱸᱡᱽ ᱚᱱᱟ ᱯᱩᱛᱷᱤ ᱠᱚᱨᱮᱫ ᱚᱞ ᱛᱟᱦᱮᱸᱱᱟ ᱚᱱᱟ ᱨᱮᱭᱟᱜ ᱫᱚᱨᱠᱟᱨ ᱠᱚ ᱚᱞ ᱢᱮᱱᱟᱜᱼᱟ ᱟᱨ ᱱᱟᱶᱟ ᱜᱤᱧ ᱯᱟᱲᱦᱟᱣ ᱟᱠᱟᱫ ᱡᱟᱦᱟᱸ ᱯᱩᱛᱷᱤ ᱚᱱᱟ ᱫᱚ ᱦᱩᱭᱩᱜ ᱠᱟᱱᱟ ᱨᱟᱡᱱᱤᱛᱤ ᱱᱤᱭᱮ ᱠᱟᱱᱟ ᱡᱮ ᱟᱹᱫᱤᱵᱟᱹᱥᱤ ᱠᱚᱣᱟᱜ ᱨᱟᱡᱱᱤᱛᱤ ᱡᱟᱦᱟᱸ ᱫᱚ ᱪᱮᱫ ᱠᱞᱮᱠᱟ ᱠᱟᱛᱮᱫ ᱵᱚᱱ ᱵᱷᱟᱜᱚᱜ ᱠᱟᱱᱟ ᱦᱚᱲᱟᱜ ᱠᱟᱛᱷᱟ ᱨᱮ ᱦᱮᱡ ᱠᱟᱛᱮᱫ ᱦᱮᱸ ᱟᱵᱚᱣᱟᱜ ᱥᱚᱥᱠᱨᱤᱛᱤ ᱠᱷᱚᱱ ᱵᱚᱱ ᱦᱤᱲᱤᱧᱮᱫᱼᱟ ᱥᱚᱥᱠᱨᱤᱛᱤ ᱨᱮᱭᱟᱜ ᱠᱟᱹᱢᱤ ᱦᱚᱨᱟ ᱠᱚᱵᱚᱱ ᱦᱤᱲᱤᱧᱮᱫᱼᱟ ᱚᱱᱟ ᱠᱚ ᱠᱷᱚᱱ ᱪᱤᱠᱟᱹ ᱟᱨᱦᱚᱸ ᱟᱵᱚᱣᱟᱜ ᱥᱚᱝᱥᱠᱨᱤᱛᱤ ᱨᱮᱵᱚᱱ ᱨᱩᱣᱟᱹᱲ ᱦᱤᱡᱩᱜᱼᱟ ᱪᱮᱫᱟᱜ ᱦᱚᱲᱟᱜ ᱠᱟᱛᱷᱟ ᱜᱮ ᱵᱟᱵᱚᱱ ᱟᱸᱡᱚᱢᱟ ᱱᱤᱡᱮᱨᱟᱜ ᱵᱩᱫᱽᱫᱷᱤ ᱠᱚ ᱨᱟᱡᱱᱤᱛᱤ ᱜᱮᱱ ᱠᱚ ᱪᱤᱠᱟᱹ ᱵᱚᱱ ᱵᱤᱠᱟᱥ ᱛᱟᱵᱳᱱᱟ ᱪᱤᱠᱟᱹ ᱟᱵᱚ ᱵᱟᱨᱭᱟ ᱯᱮᱭᱟ ᱫᱚᱞᱨᱮ ᱵᱟᱵᱚᱱ ᱵᱷᱟᱜᱟ ᱵᱷᱟᱹᱜᱤᱼᱟ ᱦᱚᱲᱠᱚ ᱢᱤᱫᱴᱟᱱ ᱥᱚᱥᱠᱨᱤᱛᱤ ᱟᱞᱟᱫᱟ ᱟᱞᱟᱫᱟ ᱨᱟᱡᱱᱳᱭᱛᱤᱠ ᱪᱤᱱᱛᱟᱹ ᱵᱷᱟᱵᱽᱱᱟ ᱢᱟ ᱢᱮᱱᱟᱜ ᱜᱮᱛᱟ ᱵᱚᱱ ᱢᱮᱱᱠᱷᱟᱱ ᱱᱤᱡᱮᱨᱟᱜ ᱥᱚᱥᱠᱨᱤᱛᱤ ᱱᱤᱭᱮ ᱡᱚᱠᱷᱚᱱ ᱦᱩᱭᱩᱜᱼᱟ ᱥᱮ ᱱᱤᱡᱮᱥᱥᱚ ᱥᱠᱨᱤᱛᱤ ᱯᱟᱞᱚᱱ ᱨᱮᱭᱟᱜ ᱥᱚᱢᱟᱡ ᱨᱮᱭᱟᱜ ᱠᱟᱹᱢᱤ ᱦᱚᱨᱟ ᱠᱚ ᱡᱚᱠᱷᱚᱱ ᱦᱩᱭᱩᱜᱼᱟ ᱛᱚᱠᱷᱚᱱ ᱡᱮᱱᱚ ᱥᱟᱱᱟᱢ ᱦᱚᱲ ᱢᱤᱫᱴᱷᱮᱱ ᱠᱟᱛᱮᱫ ᱵᱚᱱ ᱠᱟᱹᱢᱤ ᱱᱚᱶᱟ ᱠᱚᱜᱮ ᱱᱚᱶᱟ ᱵᱳᱭ ᱠᱷᱚᱱ ᱤᱧ ᱫᱩᱧ ᱧᱟᱢ ᱟᱠᱟᱫᱟ ᱚᱱᱟᱛᱮ ᱚᱱᱠᱟᱱᱟᱜ ᱵᱳᱭ ᱠᱚᱜᱮ ᱤᱧ ᱫᱚ ᱡᱤᱵᱚᱱ ᱵᱷᱳᱨ ᱯᱟᱲᱦᱟᱣ ᱫᱚ ᱢᱚᱸᱡᱽ ᱜᱤᱧ ᱵᱩᱡᱟ